ᱥᱮᱱᱴᱨᱟᱞ ᱨᱮᱱᱥᱜ ᱵᱳᱭ ᱡᱚᱫᱤ ᱟᱵᱚ ᱜᱮᱵᱚᱱ ᱦᱟᱛᱟᱣ ᱫᱟᱲᱮᱭᱟᱜ ᱠᱷᱟᱡ ᱛᱟᱦᱚᱞᱮ ᱟᱹᱰᱤ ᱜᱟᱱᱜᱮ ᱩᱯᱚᱠᱟᱨ ᱵᱚᱱ ᱧᱟᱢ ᱫᱟᱲᱮᱭᱟᱜᱼᱟ ᱪᱮᱫᱟᱜ ᱥᱮ ᱥᱮᱱᱴᱨᱟᱞ ᱨᱮᱱᱟᱜ ᱵᱳᱭ ᱡᱚᱫᱤ ᱵᱚᱱ ᱦᱟᱛᱟᱣ ᱞᱮᱠᱷᱟᱡ ᱚᱱᱟᱠᱚ ᱢᱚᱡᱽ ᱛᱮ ᱡᱩᱫᱤ ᱵᱚᱱ ᱯᱟᱲᱦᱟᱣ ᱞᱮᱱᱠᱷᱟᱡ ᱡᱩᱫᱤ ᱥᱮᱱᱴᱨᱟᱞ ᱞᱮᱵᱮᱞ ᱨᱮᱱᱟᱜ ᱡᱮᱜᱩᱞᱟ ᱵᱷᱮᱠᱮᱱᱥᱤ ᱦᱤᱡᱩᱜᱼᱟ ᱵᱷᱮᱠᱮᱱᱥᱤ ᱟᱣᱩᱴᱚᱜ ᱠᱟᱱᱟ ᱠᱚ ᱟᱵᱚ ᱟᱹᱰᱤ ᱩᱥᱟᱹᱨᱟ ᱵᱚᱱ ᱯᱨᱤᱱᱴ ᱫᱟᱲᱮᱭᱟᱜᱼᱟ ᱥᱮ ᱟᱵᱚᱣᱟᱜ ᱚᱱᱟᱠᱚ ᱠᱨᱮᱠ ᱵᱟᱲᱟ ᱠᱟᱛᱮ ᱟᱵᱚᱣᱟᱜ ᱡᱤᱭᱚᱱ ᱞᱟᱦᱟ ᱥᱮᱫ ᱵᱚᱱ ᱞᱟᱦᱟ ᱫᱟᱲᱮᱭᱟᱜᱼᱟ ᱚᱱᱟ ᱥᱟᱝ ᱛᱮᱜᱮ ᱥᱮᱱᱴᱨᱟᱞ ᱨᱮᱱᱟᱜ ᱵᱩᱠ ᱫᱚ ᱚᱱᱮ ᱟᱹᱰᱤ ᱢᱚᱡᱽ ᱵᱳᱭ ᱠᱟᱱᱟ ᱡᱚᱛᱚ ᱦᱚᱲ ᱡᱟᱛᱮ ᱵᱚᱱ ᱯᱟᱲᱦᱟᱜ ᱢᱟ ᱡᱚᱛᱚᱦᱚᱲ ᱯᱟᱲᱦᱟᱣ ᱠᱟᱛᱮ ᱡᱟᱛᱮ ᱡᱤᱭᱚᱱ ᱞᱟᱦᱟ ᱥᱮᱫ ᱞᱟᱦᱟ ᱫᱟᱲᱮᱜ ᱢᱟ ᱱᱚᱣᱟ ᱠᱚᱜᱤᱧ ᱧᱮᱞ ᱦᱚᱪᱚᱭᱟ ᱡᱮ ᱵᱳᱭ ᱫᱚ ᱟᱹᱰᱤ ᱢᱚᱡᱽ ᱡᱤᱱᱤᱥ ᱠᱟᱱ ᱜᱮᱭᱟ ᱥᱴᱮᱴ ᱨᱮᱱᱟᱜ ᱵᱳᱭ ᱦᱩᱭ ᱠᱟᱛᱮ ᱟᱵᱚ ᱥᱮᱱᱴᱨᱟᱞ ᱨᱮᱱᱟᱜ ᱵᱚᱭ ᱵᱚᱱ ᱦᱟᱛᱟᱣ ᱞᱮᱠᱷᱟᱡ ᱛᱟᱦᱚᱞᱮ ᱠᱷᱟᱱ ᱚᱱᱮᱠ ᱠᱤᱪᱷᱩ ᱟᱵᱚ ᱚᱸᱰᱮ ᱠᱷᱚᱱᱟᱜ ᱩᱯᱚᱠᱟᱨᱤᱛᱟ ᱵᱚᱱ ᱧᱟᱢ ᱫᱟᱲᱮᱭᱟᱜᱼᱟ ᱢᱤᱫ ᱫᱤᱱ ᱦᱤᱞᱚᱜ ᱟᱵᱚ ᱡᱚᱵᱽ ᱠᱚᱵᱚᱱ ᱧᱟᱢᱼᱟ ᱛᱚ ᱱᱚᱣᱟ ᱜᱤᱧ ᱢᱮᱱ ᱦᱚᱪᱚᱭᱟ